ᱱᱟᱦᱟᱜ ᱡᱩᱜᱽᱨᱮ ᱟᱵᱚ ᱥᱟᱱᱛᱟᱲ ᱥᱚᱢᱟᱡᱽᱨᱮ ᱥᱤᱠᱠᱷᱟ ᱛᱤᱱᱟᱹᱜᱟᱴ ᱩᱱᱱᱚᱛᱤ ᱟᱠᱟᱱᱟ ᱚᱱᱟ ᱵᱟᱨᱮᱛᱮ ᱟᱢᱟᱜ ᱫᱤᱥᱦᱩᱫᱤᱥ ᱪᱮᱫ ᱟᱵᱚ ᱱᱟᱦᱟᱜ ᱥᱚᱢᱟᱡᱽᱨᱮ ᱥᱤᱥᱪᱷᱟᱫᱚ ᱟᱹᱰᱤᱜᱮ ᱫᱚᱨᱠᱟᱨᱚᱜ ᱠᱟᱱᱟ ᱛᱚᱵᱮ ᱟᱵᱚ ᱡᱟᱦᱟᱸ ᱛᱤᱱᱟᱹᱜ ᱜᱮ ᱚᱵᱷᱤᱵᱷᱟᱵᱚᱠ ᱠᱚ ᱥᱤᱠᱥᱪᱷᱟ ᱵᱟᱨᱮᱛᱮ ᱫᱷᱮᱭᱟᱱ ᱵᱟᱝᱛᱮ ᱱᱤᱛᱚᱜ ᱟᱹᱰᱤ ᱰᱷᱮᱨᱜᱮ ᱯᱟᱹᱪᱞᱟᱹᱣ ᱨᱩᱣᱟᱹᱲ ᱟᱠᱟᱱᱟ ᱟᱫᱚ ᱩᱱᱠᱚ ᱚᱵᱷᱤᱵᱷᱟᱵᱚᱠ ᱠᱚᱜᱮ ᱦᱩᱱᱟᱹᱝ ᱜᱟᱨᱡᱮᱱ ᱠᱚᱜᱮ ᱦᱩᱱᱟᱹᱝ ᱠᱟᱹᱴᱤᱡᱪᱩᱞᱩᱝ ᱩᱱᱠᱚ ᱱᱚᱣᱟ ᱠᱚᱨᱮᱠᱚ ᱫᱷᱮᱭᱟᱱᱟᱜ ᱠᱷᱟᱱ ᱟᱠᱚᱨᱮᱱ ᱜᱤᱫᱽᱨᱟᱹ ᱤᱛᱩᱱ ᱟᱥᱲᱟ ᱪᱮ ᱥᱠᱩᱞ ᱛᱮᱠᱚ ᱵᱷᱮᱡᱟ ᱠᱚᱣᱟ ᱤᱱᱟᱹᱠᱷᱟᱱ ᱟᱨ ᱨᱮᱜᱩᱞᱟᱨ ᱠᱚ ᱵᱷᱮᱡᱟ ᱫᱟᱲᱮᱭᱟᱠᱚᱣᱟ ᱤᱱᱟᱹᱠᱷᱟᱱ ᱥᱤᱥᱪᱷᱟ ᱨᱮᱱᱟᱜ ᱥᱛᱚᱨ ᱟᱨᱦᱚᱸ ᱥᱩᱫᱷᱟᱹᱨ ᱨᱩᱣᱟᱹᱲᱚᱜᱼᱟ ᱟᱫᱚ ᱱᱤᱛᱚᱜ ᱢᱟ ᱜᱟᱨᱡᱮᱱ ᱦᱚᱸ ᱯᱟᱸᱪ ᱠᱞᱟᱥ ᱜᱤᱫᱽᱨᱟᱹ ᱚᱰᱳᱠᱮᱱ ᱠᱷᱟᱱ ᱛᱟᱭᱚᱢᱫᱚ ᱮᱴᱟᱜ ᱥᱠᱩᱞ ᱨᱮᱫᱚ ᱵᱟᱝᱠᱚ ᱵᱷᱩᱨᱛᱤ ᱨᱩᱣᱟᱹᱲᱮᱫ ᱠᱚᱣᱟ ᱱᱚᱣᱟ ᱨᱮᱱᱟᱜ ᱢᱮᱹᱱ ᱠᱟᱨᱚᱱᱫᱚ ᱜᱟᱨᱡᱮᱱᱟᱜ ᱞᱟᱯᱚᱨᱳᱣᱟᱦᱤ ᱠᱟᱱᱟ ᱟᱨ ᱜᱤᱫᱨᱟᱹ ᱫᱚ ᱩᱱᱤᱫᱚ ᱡᱟᱦᱟᱸ ᱞᱮᱠᱟᱢ ᱯᱮᱴᱮᱡᱮᱭᱟ ᱚᱱᱠᱟᱜᱮᱭ ᱯᱮᱴᱮᱡᱚᱜᱼᱟ ᱪᱮᱠᱟᱛᱮ ᱩᱱᱠᱚ ᱦᱟᱜ ᱞᱚᱞᱚ ᱢᱮᱬᱦᱮᱫ ᱠᱟᱱᱟ ᱟᱨ ᱠᱚᱪᱤ ᱢᱮᱬᱦᱮᱫ ᱠᱟᱱᱟ ᱛᱚᱵᱮ ᱢᱮᱱ ᱜᱟᱱᱚᱜᱼᱟ ᱯᱩᱨᱟᱹᱯᱩᱨᱤ ᱜᱟᱨᱡᱮᱱᱟᱜ ᱱᱚᱰᱮᱫᱚ ᱠᱷᱟᱴᱚ ᱩᱭᱦᱟᱹᱨᱛᱟᱠᱚ ᱢᱮᱱᱟᱜᱼᱟ ᱟᱡᱟᱜ ᱡᱟᱦᱟᱸ ᱛᱤᱱᱟᱹᱜ ᱫᱷᱟᱹᱨᱤᱡ ᱥᱚᱨᱠᱟᱨ ᱟᱵᱚ ᱡᱚᱢᱮ ᱮᱢᱟᱵᱚᱱ ᱠᱟᱱᱟ ᱤᱱᱟᱹᱜ ᱫᱷᱟᱹᱨᱤᱡ ᱫᱚ ᱵᱷᱮᱡᱟᱭᱮᱫ ᱠᱚᱣᱟ ᱟᱨ ᱡᱚᱠᱷᱚᱱ ᱡᱚᱢᱼᱧᱩᱠᱚ ᱤᱭᱟᱹᱭᱮᱫᱼᱟ ᱢᱮᱴᱨᱤᱠ ᱠᱞᱟᱥ ᱠᱚ ᱥᱮᱴᱮᱨᱚᱜᱼᱟ ᱮᱱᱠᱷᱟᱱ ᱜᱤᱫᱽᱨᱟᱹ ᱠᱚᱠᱚ ᱵᱟᱹᱜᱤᱭᱮᱫᱼᱟ ᱱᱚᱣᱟᱫᱚ ᱯᱩᱨᱟᱹᱯᱩᱨᱤ ᱜᱟᱨᱡᱮᱱᱟᱜ ᱟᱠᱚᱣᱟᱜ ᱠᱚᱢᱡᱩᱨᱤ ᱠᱟᱱᱟ